ᱮᱱᱮᱡ ᱥᱮᱹᱨᱮᱹᱧ ᱫᱚ ᱢᱚᱱᱮᱨᱮᱱᱟᱜ ᱟᱹᱰᱤ ᱢᱟᱨᱟᱝ ᱨᱟᱹᱥᱠᱟᱹ ᱠᱟᱱᱟ ᱛᱚ ᱮᱱᱮᱡ ᱥᱮᱹᱨᱮᱹᱧ ᱥᱟᱶᱛᱮ ᱥᱚᱝᱜᱮ ᱠᱟᱛᱮᱫ ᱡᱟᱦᱟᱸᱭ ᱦᱚᱲ ᱠᱚᱠᱚ ᱛᱟᱦᱮᱱᱟ ᱩᱱᱠᱩ ᱫᱚ ᱩᱱᱠᱩ ᱫᱚ ᱢᱚᱱᱮᱨᱮ ᱫᱩᱠ ᱦᱤᱡᱩᱜ ᱛᱟᱠᱚ ᱨᱮᱦᱚᱸ ᱢᱤᱫ ᱜᱷᱟᱹᱲᱤ ᱛᱟᱭᱱᱚᱜᱮ ᱚᱱᱟ ᱫᱩᱠ ᱫᱚ ᱪᱟᱞᱟᱜ ᱛᱟᱠᱚᱣᱟ ᱪᱮᱫᱟᱜ ᱥᱮ ᱮᱱᱮᱡ ᱥᱮᱹᱨᱮᱹᱧ ᱫᱚ ᱟᱹᱰᱤ ᱢᱟᱨᱟᱝ ᱵᱮᱭᱟᱢ ᱥᱮ ᱢᱚᱱ ᱨᱮᱱᱟᱜ ᱠᱩᱥᱤ ᱨᱮᱱᱟᱜ ᱡᱤᱱᱤᱥ ᱠᱟᱱᱟ ᱢᱚᱱᱨᱮ ᱡᱟᱦᱟᱸ ᱛᱤᱱ ᱢᱟᱨᱟᱝ ᱫᱩᱠ ᱜᱮ ᱦᱤᱡᱩᱜ ᱮᱱᱮᱡ ᱥᱮᱹᱨᱮᱹᱧ ᱛᱟᱞᱟᱨᱮ ᱡᱩᱫᱤᱢ ᱛᱟᱦᱮᱱᱟ ᱮᱱᱮᱡ ᱥᱮᱹᱨᱮᱹᱧ ᱡᱩᱫᱤᱢ ᱠᱚᱨᱟᱣᱟ ᱛᱟᱦᱚᱞᱮ ᱟᱭᱢᱟ ᱞᱮᱠᱟᱱ ᱦᱚᱲᱢᱚ ᱨᱮᱭᱟᱜ ᱨᱳᱜᱽ ᱟᱡᱟᱨ ᱦᱚᱢ ᱦᱤᱲᱤᱧ ᱫᱟᱲᱮᱭᱟᱜᱼᱟ